ᱤᱧᱟᱹᱜ ᱯᱚᱱᱚᱛ ᱨᱮ ᱵᱮᱥ ᱠᱤᱪᱷᱩ ᱩᱨᱜᱟᱹᱱ ᱡᱟᱦᱟᱸ ᱠᱚ ᱧᱮᱞ ᱧᱟᱢᱚᱜ ᱠᱟᱱᱟ ᱚᱱᱟ ᱠᱚᱫᱚ ᱦᱩᱭᱩᱜ ᱠᱟᱱᱟ ᱡᱮ ᱯᱩᱭᱞᱩ ᱨᱮᱵᱚᱱ ᱧᱮᱞᱟ ᱟᱵᱚ ᱚᱞ ᱯᱟᱲᱦᱟᱣ ᱫᱤᱠᱫᱤᱭᱮ ᱚᱞ ᱯᱟᱲᱦᱟᱣ ᱫᱤᱠᱫᱤᱭᱮ ᱟᱵᱚ ᱳᱭᱮᱥᱴ ᱵᱮᱝᱜᱚᱞ ᱨᱮ ᱧᱮᱞ ᱧᱟᱢᱚᱜ ᱠᱟᱱᱟ ᱡᱟᱦᱟᱸ ᱫᱚ ᱫᱚ ᱢᱩᱬᱩᱛ ᱚᱸᱰᱮ ᱜᱮ ᱵᱮᱝᱜᱚᱞ ᱯᱚᱱᱚᱛ ᱨᱮᱜᱮ ᱚᱞᱪᱤᱠᱤ ᱵᱷᱟᱨᱥᱟᱱ ᱛᱮ ᱚᱞᱚᱜ ᱯᱟᱲᱦᱟᱣ ᱮᱛᱚᱦᱚᱵ ᱟᱠᱟᱱᱟ ᱡᱟᱦᱟᱸ ᱛᱮ ᱚᱞ ᱯᱟᱲᱦᱟᱣ ᱠᱟᱛᱮ ᱟᱵᱚ ᱥᱟᱶᱛᱟ ᱨᱮᱱ ᱢᱟᱹᱭ ᱵᱟᱹᱵᱩ ᱛᱟᱠᱚ ᱞᱟᱯᱷᱟᱝ ᱥᱮᱪᱮᱫ ᱞᱟᱯᱷᱟᱝ ᱥᱤᱠᱷᱱᱟᱹᱛ ᱦᱟᱢᱮᱴ ᱠᱟᱛᱮ ᱞᱟᱯᱷᱟᱝ ᱥᱮᱪᱮᱫ ᱥᱮᱫ ᱠᱚ ᱰᱟᱨᱦᱟᱣ ᱫᱟᱲᱮᱜᱼᱟ ᱱᱚᱣᱟ ᱢᱤᱫᱴᱟᱝ ᱟᱹᱰᱤ ᱱᱟᱯᱟᱭ ᱫᱤᱠ ᱧᱮᱞᱚᱜ ᱠᱟᱱᱟ ᱟᱵᱚ ᱵᱮᱝᱜᱚᱞ ᱯᱚᱱᱚᱛ ᱨᱮ ᱱᱚᱣᱟ ᱚᱞ ᱪᱤᱠᱤ ᱵᱷᱟᱨᱥᱟᱱ ᱛᱮ ᱥᱮ ᱚᱞ ᱪᱤᱠᱤ ᱛᱟᱞᱢᱟ ᱛᱮ ᱡᱟᱦᱟᱸ ᱠᱚᱨᱮ ᱚᱞ ᱯᱟᱲᱦᱟᱣ ᱮᱛᱚᱦᱚᱵ ᱟᱠᱟᱱᱟ ᱚᱱᱟ ᱠᱚ ᱫᱚ ᱦᱩᱭᱩᱜ ᱠᱟᱱᱟ ᱥᱟᱹᱫᱷᱩ ᱨᱟᱢᱪᱟᱸᱫᱽ ᱢᱩᱨᱢᱩ ᱭᱩᱱᱤᱵᱷᱟᱨᱥᱤᱴᱤ ᱵᱟᱸᱠᱩᱲᱟ ᱡᱮᱜᱮᱛ ᱵᱤᱨᱫᱟᱹᱜᱟᱲ ᱟᱨ ᱵᱤᱫᱽᱫᱟ ᱥᱟᱜᱚᱨ ᱡᱮᱜᱮᱛ ᱵᱤᱨᱫᱟᱹᱜᱟᱲ ᱤᱱᱟᱹ ᱥᱟᱶ ᱛᱮ ᱧᱮᱞ ᱧᱟᱢᱚᱜ ᱠᱟᱱᱟ ᱵᱮᱝᱜᱚᱞ ᱯᱚᱱᱚᱛ ᱨᱮ ᱠᱚᱱᱭᱟᱥᱨᱤ ᱯᱚᱠᱚᱞᱯᱚ ᱤᱫᱤ ᱠᱟᱛᱮ ᱟᱹᱰᱤ ᱜᱮ ᱠᱩᱲᱤ ᱜᱤᱫᱟᱹᱨ ᱠᱚᱣᱟᱜ ᱢᱟᱱᱮ ᱛᱤᱨᱞᱟᱹ ᱦᱚᱯᱚᱱ ᱠᱚᱣᱟᱜ ᱚᱞ ᱯᱟᱲᱦᱟᱣ ᱡᱟᱹᱥᱛᱤᱭᱟᱠᱟᱱ ᱞᱮᱠᱟ ᱧᱮᱞᱚᱜ ᱠᱟᱱᱟ ᱠᱚᱱᱭᱟᱥᱨᱤ ᱫᱚ ᱮᱛᱚᱦᱚᱵ ᱟᱠᱟᱱᱟ ᱯᱩᱭᱞᱩ ᱚᱠᱴᱚᱵᱟᱨ ᱵᱟᱨ ᱜᱮᱞ ᱥᱟᱭ ᱜᱮᱞᱯᱮ ᱥᱟᱹᱦᱤᱛ ᱨᱮ ᱚᱱᱟ ᱨᱮᱫᱚ ᱢᱤᱫ ᱚᱠᱛᱚ ᱠᱚ ᱧᱟᱢᱟ ᱛᱤᱨᱞᱟᱹ ᱦᱚᱯᱚᱱ ᱠᱚ ᱡᱟᱦᱟᱸᱭ ᱠᱚ ᱫᱚ ᱟᱴᱷᱮᱨᱚ ᱜᱮ ᱤᱨᱟᱹᱞ ᱥᱮᱨᱢᱟ ᱯᱟᱨᱚᱢ ᱠᱚᱜ ᱛᱮᱠᱚ ᱥᱮ ᱦᱩᱭ ᱠᱚᱜ ᱛᱮᱠᱚ ᱩᱱ ᱚᱠᱛᱚ ᱠᱚ ᱧᱟᱢᱟ ᱡᱟᱦᱟ ᱫᱚ ᱦᱩᱭᱩᱜ ᱠᱟᱱᱟ ᱵᱟᱨᱜᱮᱞ ᱥᱟᱥᱟᱭ ᱤᱱᱟᱹ ᱥᱟᱶᱛᱮ ᱟᱨᱚ ᱟᱭᱢᱟ ᱜᱮ ᱟᱵᱚ ᱯᱚᱱᱚᱛ ᱨᱮ ᱧᱮᱞ ᱧᱟᱢᱚᱜᱼᱟ ᱧᱮᱞ ᱡᱚᱝ ᱞᱮᱠᱟᱱ ᱠᱟᱹᱢᱤ ᱠᱚ ᱟᱨ ᱱᱤᱭᱟᱹ ᱵᱮᱜᱚᱨ ᱮᱴᱟᱜ ᱮᱴᱟᱜ ᱯᱚᱱᱚᱛ ᱨᱮᱫᱚ ᱱᱚᱝᱠᱟ ᱵᱟᱝ ᱧᱮᱞ ᱧᱟᱢᱚᱜᱼᱟ ᱱᱚᱣᱟ ᱡᱟᱦᱟᱸᱧ ᱞᱟᱹᱭ ᱠᱮᱫ ᱚᱱᱟ ᱠᱚᱱᱟᱹᱜ ᱵᱟᱝ ᱧᱮᱞ ᱧᱟᱢᱚᱜ ᱜᱮᱭᱟ ᱚᱱᱟᱛᱮ ᱢᱮᱱ ᱫᱟᱲᱮᱭᱟᱜᱼᱟ ᱡᱮ ᱟᱯᱱᱟᱨᱟᱜ ᱯᱚᱱᱚᱛ ᱨᱮ ᱵᱮᱥ ᱠᱤᱪᱷᱩ ᱩᱨᱜᱟᱹᱱ ᱦᱩᱭ ᱟᱠᱟᱱᱟ ᱡᱟᱦᱟᱸ ᱫᱚ ᱵᱷᱟᱨᱚᱛ ᱨᱮ ᱮᱴᱟᱜ ᱯᱚᱱᱚᱛ ᱨᱮ ᱚᱱᱠᱟ ᱵᱟᱝ ᱧᱮᱞ ᱧᱟᱢᱚᱜ ᱠᱟᱱᱟ